ᱤᱧ ᱢᱤᱫ ᱴᱟᱝ ᱵᱤᱞᱮᱴ ᱛᱟᱦᱮᱸ ᱠᱟᱱ ᱛᱤᱧᱟᱹ ᱥᱟᱭᱠᱮᱞ ᱛᱤᱧ ᱪᱟᱞᱟᱜ ᱠᱟᱱ ᱛᱟᱦᱮᱱᱟ ᱚᱱᱟ ᱚᱠᱛᱚᱨᱮ ᱢᱤᱫᱴᱮᱱ ᱞᱚᱨᱤ ᱩᱞᱴᱟᱹᱣ ᱮᱱᱟ ᱢᱮᱱᱠᱷᱟᱱ ᱰᱨᱟᱭᱵᱷᱟᱨ ᱡᱚᱠᱷᱚᱢ ᱠᱟᱱᱟᱭ ᱡᱚᱠᱷᱚᱢ ᱚᱠᱛᱚᱨᱮ ᱤᱧ ᱧᱮᱞ ᱠᱮᱫᱮᱭᱟ ᱱᱩᱭ ᱰᱨᱟᱭᱵᱷᱟᱨ ᱡᱤᱣᱭᱮᱫ ᱜᱮ ᱢᱮᱱᱟᱭᱟ ᱩᱱᱤ ᱤᱫᱤ ᱞᱟᱹᱜᱤᱫ ᱛᱮ ᱤᱧ ᱫᱚᱥᱨᱟᱛᱮ ᱢᱤᱫᱴᱮᱱ ᱜᱟᱹᱰᱤᱧ ᱛᱤᱧ ᱛᱩᱞ ᱟᱫᱮᱭᱟ ᱟᱨᱤᱧ ᱛᱤᱜᱩ ᱦᱚᱪᱚ ᱠᱮᱫᱮᱭᱟ ᱦᱟᱥᱯᱟᱛᱟᱞ ᱤᱫᱤ ᱞᱟᱹᱜᱤᱫ ᱱᱚᱣᱟ ᱚᱠᱛᱚ ᱨᱮ ᱤᱧᱟᱹᱜ ᱥᱚᱢᱚᱭ ᱱᱚᱥᱴᱚᱭᱮᱱ ᱛᱤᱧᱟᱹ ᱟᱨ ᱵᱤᱱᱤᱰ ᱨᱮᱭᱟᱜ ᱮᱢᱚᱜ ᱦᱚᱸ ᱛᱟᱭᱚᱢ ᱮᱱ ᱛᱤᱧᱟᱹ ᱢᱮᱱᱠᱷᱟᱱ ᱱᱚᱣᱟ ᱵᱤᱱᱤᱰ ᱢᱤᱫ ᱜᱮᱞ ᱢᱚᱬᱮ ᱢᱤᱱᱤᱴ ᱞᱟᱦᱟᱨᱮ ᱥᱮᱴᱮᱨᱚᱜ ᱛᱟᱦᱮᱸ ᱠᱟᱱᱟ ᱱᱚᱣᱟ ᱵᱤᱱᱤᱰ ᱞᱟᱹᱜᱤᱫ ᱛᱮ ᱠᱳᱭᱯᱷᱚᱛ ᱮᱢ ᱦᱩᱭ ᱞᱮᱱ ᱛᱤᱧᱟᱹ ᱢᱮᱱᱠᱷᱟᱱ ᱢᱟᱪᱮᱫ ᱜᱚᱢᱠᱮ ᱵᱩᱡᱷᱟᱹᱣ ᱠᱮᱫᱟ ᱡᱮ ᱱᱩᱭ ᱢᱤᱫᱴᱟᱱ ᱮᱠᱥᱤᱰᱮᱱᱴ ᱦᱚᱲᱮ ᱵᱟᱧᱪᱟᱣ ᱥᱮ ᱦᱟᱥᱯᱟᱛᱟᱞᱮ ᱵᱷᱮᱡᱟ ᱞᱮᱫᱮ ᱠᱷᱟᱹᱛᱤᱨ ᱛᱮ ᱛᱟᱭᱚᱢ ᱟᱠᱟᱱᱟ ᱵᱤᱱᱤᱰ ᱨᱮ ᱫᱟᱣ ᱤᱧ ᱧᱟᱢ ᱢᱟ ᱚᱱᱟ ᱞᱟᱹᱜᱤᱫ ᱛᱮ ᱯᱨᱤᱱᱥᱤᱯᱟᱞ ᱴᱷᱮᱱ ᱤᱧ ᱱᱮᱦᱚᱨ ᱡᱚᱦᱟᱨ ᱮᱱᱟ ᱯᱚᱨᱤᱠᱠᱷᱟ ᱥᱮ ᱵᱤᱱᱤᱰ ᱮᱢ ᱞᱟᱹᱜᱤᱫ ᱛᱮ